ᱦᱮᱞᱳ ᱪᱮᱫ ᱛᱟᱨᱟᱥ ᱵᱟᱹᱵᱩᱢ ᱞᱟᱹᱭᱮᱫᱟ ᱵᱟᱹᱠᱩᱲᱟ ᱠᱷᱚᱱᱟᱜ

ᱟᱯᱮ ᱥᱮᱫ ᱵᱟᱹᱠᱩᱲᱟ ᱡᱮᱞᱟᱨᱮ ᱚᱠᱟ ᱠᱚᱥᱮᱫ ᱫᱟᱲᱟᱱ ᱡᱟᱭᱜᱟ ᱵᱷᱟᱹᱜᱮ ᱢᱮᱱᱟᱜᱼᱟ

ᱟᱨ ᱢᱩᱠᱩᱴᱢᱩᱱᱤᱯᱩᱨ ᱨᱮᱫᱚ ᱚᱠᱟ ᱚᱠᱟ ᱢᱟᱥ ᱠᱚᱨᱮ ᱪᱟᱞᱟᱜ ᱟᱠᱚ ᱟᱨᱠᱤ ᱫᱟᱲᱟᱱ ᱵᱤᱥᱤ ᱦᱚᱲ ᱠᱚ ᱪᱮᱫ ᱠᱚ ᱫᱚᱠᱟᱱ ᱵᱟᱡᱟᱨ ᱢᱮᱱᱟᱜᱼᱟ ᱚᱱᱠᱟᱱᱟᱜ ᱟᱨ ᱤᱭᱟᱹ ᱢᱟᱱᱮ ᱵᱷᱟᱹᱜᱮ ᱜᱮᱛᱚ ᱢᱟᱱᱮ ᱵᱟᱦᱟ ᱵᱟᱜᱟᱱ ᱵᱟᱜᱟᱱ ᱠᱚ ᱢᱮᱱᱟᱜ ᱟᱛᱚ ᱟᱨ ᱪᱮᱫ ᱛᱮ ᱚᱰᱮ ᱫᱚᱞᱮ ᱪᱟᱞᱟᱜᱼᱟ ᱚᱱᱠᱟ ᱜᱟᱹᱲᱤ ᱠᱚ ᱡᱳᱜᱟᱡᱳᱜᱽ ᱢᱮᱱᱟᱜᱼᱟ ᱟ ᱵᱩᱨᱩ ᱨᱮᱫ ᱪᱮᱛᱟᱱ ᱦᱚᱸ ᱫᱮᱡ ᱦᱚᱪᱚᱭᱟᱜ ᱜᱮᱭᱟ ᱛᱚ ᱚᱱᱟ ᱜᱮ ᱪᱟᱞᱟᱜ ᱞᱟᱹᱜᱤᱫ ᱟᱞᱮ ᱛᱚ ᱚᱱᱟ ᱛᱮ ᱯᱷᱳᱱ ᱛᱮ ᱟᱹᱵᱤᱱ ᱴᱷᱮᱱ ᱠᱷᱚᱵᱚᱨ ᱞᱮ ᱦᱟᱛᱟᱣ ᱮᱫᱟ ᱟᱨᱠᱤ ᱦᱳᱭ ᱦᱳᱭ ᱪᱟᱞᱟᱜ ᱞᱟᱹᱜᱤᱫ ᱟᱞᱮ ᱦᱮᱸ ᱦᱳᱭ ᱪᱟᱞᱟᱜ ᱟᱞᱮ ᱴᱷᱤᱠ ᱜᱮᱭᱟ ᱢᱟ ᱛᱟᱦᱚᱞᱮ